ᱟᱠᱟ ᱱᱮᱥᱫᱚ ᱩᱱᱤ ᱵᱚᱸᱜᱟ ᱩᱱᱠᱚ ᱟᱹᱠᱤᱨ ᱞᱮᱫᱮᱭᱟ ᱵᱟᱜᱽᱫᱟᱜ ᱨᱮ ᱠᱚ ᱟᱠᱚ ᱤᱫᱤ ᱫᱟᱲᱮᱭᱟ ᱫᱮᱭᱟ ᱵᱟᱜᱽᱫᱟᱜ ᱨᱮ ᱠᱚ ᱡᱚᱵᱮ ᱦᱚᱴᱚᱠᱟᱫᱮᱭᱟ ᱟᱫᱚ ᱰᱮᱨᱦᱤ ᱡᱟᱦᱟᱸᱭ ᱵᱚᱸᱜᱟᱭ ᱫᱚ ᱩᱱᱤ ᱥᱚᱯᱱᱚ ᱟᱫᱮᱭᱟᱭ ᱡᱮ ᱤᱧᱫᱚ ᱱᱚᱣᱟ ᱵᱟᱸᱫᱽ ᱨᱮ ᱢᱮᱱᱟᱧᱟ ᱟᱫᱚ ᱩᱱᱤ ᱫᱤᱨᱦᱤ ᱟᱛᱳ ᱦᱚᱲ ᱥᱮ ᱚᱱᱟ ᱯᱟᱥᱟᱯᱟᱥᱤ ᱦᱚᱲ ᱡᱷᱚᱛᱚ ᱦᱚᱲᱮ ᱡᱟᱣᱨᱟ ᱠᱮᱫ ᱠᱚᱣᱟ ᱡᱟᱣᱨᱟ ᱠᱟᱛᱮ ᱞᱟᱹᱭᱟᱠᱚ ᱠᱟᱱᱟᱭ ᱪᱮ ᱚᱠᱚᱭᱤᱡ ᱚᱲᱜᱚᱫᱟ ᱨᱤᱱᱤᱡ ᱵᱚᱸᱜᱟ ᱫᱚ ᱱᱚᱣᱟ ᱵᱟᱸᱫᱽ ᱨᱮᱠᱚᱭ ᱡᱚᱵᱮ ᱦᱚᱴᱚ ᱠᱟᱫᱮᱭᱟ ᱟᱫᱚ ᱛᱟᱦᱚᱞᱮ ᱳᱣᱟ ᱨᱮᱭᱟᱵᱚᱱ ᱟᱫᱚ ᱡᱷᱚᱛᱚ ᱦᱚᱲᱠᱚ ᱪᱟᱞᱟᱣᱮᱱᱟ ᱡᱚᱛᱚ ᱦᱚᱲᱠᱚ ᱪᱟᱞᱟᱣᱮᱱ ᱛᱮ ᱚᱸᱰᱮᱱᱟ ᱫᱟᱜ ᱠᱷᱚᱱᱠᱚ ᱳᱣᱟᱨ ᱨᱟᱠᱟᱵ ᱠᱮᱫᱮᱭᱟ ᱳᱣᱟᱨ ᱨᱟᱠᱟᱵ ᱠᱟᱛᱮ ᱟᱭᱟᱜ ᱠᱷᱚᱱᱟᱜ ᱚᱲᱜᱚᱫᱟ ᱰᱟᱹᱦᱤ ᱨᱮ ᱚᱸᱰᱮ ᱠᱚ ᱫᱚᱦᱚ ᱠᱮᱫᱮᱭᱟ ᱟᱫᱚ ᱤᱱᱟᱹ ᱵᱟᱵᱚᱛ ᱛᱮᱢ ᱚᱱᱟ ᱯᱟᱥᱟᱯᱟᱹᱥᱤ ᱨᱮ ᱛᱤᱱᱟᱹᱜ ᱟᱛᱳ ᱠᱚ ᱢᱮᱱᱟᱜᱼᱟ ᱥᱮ ᱦᱚᱲᱠᱚ ᱢᱮᱱᱟᱜ ᱠᱚᱣᱟ ᱠᱚ ᱪᱟᱞᱟᱣᱮᱱᱟ ᱠᱚ ᱛᱟᱨᱯᱚᱨ ᱥᱚᱲᱮ ᱠᱮᱫᱟ ᱠᱚ ᱟᱨ ᱡᱷᱚᱛᱚ ᱠᱚ ᱡᱷᱚᱛᱚ ᱦᱚᱲᱠᱚ ᱡᱚᱢ ᱦᱟᱹᱴᱤᱧ ᱠᱮᱫᱟ ᱟᱫᱚ ᱠᱚ ᱦᱮᱡ ᱮᱱᱟ ᱫᱚᱢᱮ ᱟᱠᱚ ᱯᱟᱴᱟ ᱵᱤᱸᱫᱟᱹ ᱯᱚᱨᱚᱵᱽ ᱟᱹᱰᱤ ᱥᱟᱺᱜᱤᱧ ᱥᱟᱺᱜᱤᱧ ᱦᱚᱲ ᱠᱚ ᱦᱤᱡᱩᱜᱼᱟ ᱟᱢ ᱟᱨ ᱱᱚᱣᱟ ᱠᱚᱨᱮ ᱠᱷᱚᱱ ᱚᱱᱟ ᱦᱩᱜᱽᱞᱤ ᱥᱮᱫ ᱨᱮᱱ ᱦᱚᱲ ᱥᱮᱱ ᱨᱮᱱ ᱦᱚᱲ ᱵᱟᱥ ᱛᱮᱠᱚ ᱦᱤᱡᱩᱜᱼᱟ ᱩᱱᱠᱩ ᱫᱚ ᱯᱚᱨᱚᱵᱽ ᱧᱮᱞᱢᱟ ᱦᱟᱱᱮ ᱠᱷᱤᱡᱩᱨ ᱤᱭᱟᱹ ᱰᱟᱝᱠᱚ ᱟᱹᱜᱩ ᱛᱚᱨᱟᱭᱟ ᱦᱤᱥᱩ ᱚᱱᱟ ᱠᱷᱤᱡᱩᱨ ᱠᱚ ᱜᱮᱫᱟ ᱠᱚ ᱜᱮᱫ ᱠᱟᱛᱮ ᱠᱚ ᱤᱭᱟᱹᱭᱟ ᱵᱳᱡᱷᱟᱭᱟ ᱠᱚ ᱥᱮᱲᱟ ᱥᱮᱲᱟ ᱥᱟᱦᱟᱱ ᱞᱮᱠᱟ ᱵᱳᱡᱷᱟ ᱠᱟᱛᱮ ᱜᱟᱹᱰᱤ ᱪᱮᱛᱟᱱ ᱨᱮᱠᱚ ᱞᱟᱫᱮᱭᱟ ᱚᱱᱟ ᱫᱚᱠᱚ ᱤᱫᱤᱭᱟ ᱟᱫᱚ ᱚᱱᱛᱮ ᱤᱫᱤᱠᱟᱛᱮ ᱠᱚ ᱨᱚᱦᱚᱲᱟ ᱨᱚᱦᱚᱲ ᱠᱟᱛᱮ ᱚᱱᱟᱛᱮ ᱯᱟᱹᱴᱤᱭᱟᱹ ᱠᱚ ᱵᱮᱱᱟᱣᱟ ᱟᱨ ᱱᱚᱛᱮᱱ ᱫᱤᱥᱟᱹᱢ ᱦᱚᱲᱦᱚᱸ ᱠᱚ ᱪᱟᱞᱟᱣ ᱠᱟᱱᱟᱠᱚ ᱱᱟᱢᱟᱞ ᱛᱮᱠᱚ ᱵᱚᱥᱚᱵᱟᱥᱮᱫᱟ ᱚᱱᱟᱛᱮ ᱯᱟᱹᱴᱤᱭᱟᱹ ᱜᱟᱞᱟᱝ ᱦᱚᱸ ᱩᱱᱠᱩ ᱫᱚᱠᱚ ᱵᱟᱲᱟᱭᱟ ᱛᱟᱦᱚᱞᱮ ᱚᱱᱟ ᱚᱱᱟᱠᱚ ᱟᱨ ᱡᱷᱚᱛᱚ ᱨᱚᱠᱚᱢ ᱧᱟᱢᱚᱜᱼᱟ ᱯᱟᱴᱟ ᱵᱤᱸᱫᱟᱹ ᱰᱟᱹᱦᱤ ᱨᱮᱫᱚ ᱤᱭᱟᱹ ᱡᱷᱚᱛᱚ ᱱᱟᱠᱚ ᱟᱹᱜᱩᱭᱟ ᱫᱷᱤᱨᱤ ᱫᱷᱤᱨᱤ ᱠᱚ ᱛᱟᱨᱯᱚᱨᱮ ᱱᱚᱣᱟ ᱯᱟᱲᱦᱟᱣ ᱨᱮᱱᱟᱜ ᱵᱚᱭ ᱠᱚ ᱟᱨ ᱱᱚᱣᱟ ᱢᱟᱨᱟᱜ ᱯᱤᱱᱡᱟᱹᱨ ᱠᱚ ᱟᱨ ᱠᱚ ᱤᱭᱟᱹ ᱚᱱᱟ ᱦᱳᱴᱮᱞ ᱠᱚᱠᱚ ᱟᱹᱜᱩᱭᱟ ᱫᱟᱠᱟ ᱥᱮ ᱤᱡᱟᱹ ᱞᱟᱹᱜᱤᱫ ᱛᱟᱨᱯᱚᱨᱮ ᱱᱚᱣᱟ ᱤᱭᱟᱹ ᱠᱚᱠᱚ ᱟᱹᱜᱩᱭᱟ ᱱᱚᱣᱟ ᱡᱮᱞ ᱯᱤᱴᱷᱟᱹ ᱠᱚᱠᱚ ᱠᱚᱨᱟᱣᱟ ᱟᱨ ᱡᱮᱞ ᱡᱮᱞ ᱩᱛᱩ ᱦᱚᱸᱠᱚ ᱠᱚᱨᱟᱣᱟ ᱟᱨ ᱱᱚᱣᱟ ᱫᱚᱢᱮ ᱥᱟᱺᱜᱤᱧ ᱨᱮᱱ ᱦᱚᱲᱫᱚ ᱚᱱᱟ ᱠᱚ ᱠᱤᱨᱤᱧ ᱠᱚ ᱦᱤᱡᱩᱜᱼᱟ ᱚᱱᱟ ᱠᱷᱟᱹᱛᱤᱨ ᱜᱮ ᱡᱟᱹᱱᱤᱡ ᱢᱮᱡᱟ ᱠᱚᱜᱼᱟ ᱱᱚᱝᱠᱟ ᱵᱷᱤᱲ ᱡᱚᱫᱤ ᱢᱚᱱᱮᱭᱟ ᱱᱚᱸᱰᱮ ᱠᱷᱚᱱ ᱛᱩᱞ ᱠᱟᱛᱮ ᱦᱟᱱᱛᱮ ᱤᱫᱤ ᱢᱮᱭᱟ ᱨᱟᱥᱛᱟ ᱱᱚᱝᱠᱟ ᱡᱟᱦᱟᱱ ᱱᱚᱝᱠᱟ ᱜᱟᱹᱰᱤ ᱟᱨ ᱤᱧᱦᱚᱸ ᱯᱟᱛᱟ ᱵᱤᱸᱫᱟᱹ ᱯᱚᱨᱚᱵᱽ ᱨᱮᱫᱚ ᱤᱭᱟᱹ ᱟᱹᱧ ᱱᱚᱣᱟ ᱡᱮᱞᱨᱮ ᱯᱤᱴᱷᱟᱹᱭᱟ ᱟᱨ ᱵᱷᱟᱜᱮ ᱜᱮ ᱥᱮᱞᱚᱜᱼᱟ ᱟᱨ ᱵᱷᱟᱜᱮ ᱥᱮ ᱥᱮᱞᱚᱜᱼᱟ ᱡᱤᱞ ᱯᱤᱴᱷᱟᱹ ᱠᱟᱛᱮ ᱫᱚᱢᱮ ᱦᱚᱲ ᱚᱸᱰᱮᱞᱮ ᱵᱚᱸᱜᱟ ᱴᱷᱮᱱᱞᱮ ᱤᱫᱤᱭᱟ ᱤᱫᱤ ᱠᱟᱛᱮ ᱠᱟᱹᱴᱤᱡ ᱞᱮ ᱫᱟᱱ ᱦᱚᱴᱚ ᱠᱟᱜᱼᱟ ᱛᱟᱨᱯᱚᱨᱮ ᱱᱚᱝᱠᱟ ᱦᱚᱲᱠᱚ ᱦᱟᱛᱟᱣᱟ ᱚᱸᱰᱮ ᱱᱤᱜ ᱵᱚᱸᱜᱟ ᱫᱚ ᱫᱚᱢᱮ ᱜᱮ ᱥᱚᱛᱟ ᱟᱨ ᱱᱚᱣᱟ ᱯᱟᱴᱟ ᱵᱸᱫᱟᱹ ᱯᱚᱨᱚᱵᱽ ᱨᱮᱱᱟᱜ ᱟᱥᱚᱞ ᱫᱚ ᱩᱱᱤ ᱩᱱᱤ ᱡᱟᱦᱟᱸ ᱧᱮᱧᱮᱞ ᱠᱚᱠᱚ ᱦᱤᱡᱩᱜᱼᱟ ᱥᱮ ᱚᱱᱟ ᱫᱷᱤᱨᱤ ᱛᱮᱠᱮ ᱵᱮᱱᱟᱣ ᱟᱠᱟᱫᱟᱭ ᱩᱱᱤ ᱵᱚᱸᱜᱟ ᱢᱟᱱᱮ ᱠᱤᱪᱷᱩ ᱫᱚ ᱨᱟᱠᱟᱵ ᱠᱟᱛᱮ ᱤᱭᱟᱹ ᱫᱷᱤᱨᱤ ᱨᱟᱠᱟᱵ ᱠᱟᱛᱮ ᱚᱱᱟ ᱠᱷᱚᱜᱚᱨᱮ ᱫᱚᱦᱚ ᱠᱟᱫᱮᱭᱟ ᱟᱨ ᱚᱱᱟ ᱫᱟᱨᱮ ᱪᱮᱛᱟᱱᱨᱮ ᱡᱟᱦᱟᱸᱭ ᱟᱨᱠᱤ ᱚᱱᱠᱟ ᱵᱷᱟᱜᱽ ᱜᱳ ᱢᱮᱱᱟᱜ ᱛᱟᱠᱚᱣᱟ ᱩᱱᱠᱩ ᱫᱚ ᱚᱱᱟ ᱫᱟᱨᱮ ᱨᱮᱥᱮ ᱥᱤᱢ ᱥᱟᱺᱰᱤ ᱦᱚᱸᱠᱚ ᱧᱮᱞᱧᱟᱢᱮᱭᱟ ᱟᱨ ᱧᱮᱧᱮᱞ ᱨᱮᱱᱟᱜ ᱫᱚ ᱟᱨᱚ ᱢᱮᱱᱟᱜᱼᱟ ᱡᱮᱢᱚᱱ ᱜᱟᱹᱰᱤ ᱪᱟᱠᱟ ᱢᱮᱱᱟᱜᱼᱟ ᱯᱩᱨᱟᱹ ᱜᱟᱹᱰᱤ ᱞᱮᱠᱟᱜᱮ ᱟᱨ ᱥᱟᱲ ᱦᱚᱸᱭ ᱦᱮᱸ ᱢᱮᱱᱟᱭᱟ ᱛᱩᱲᱤ ᱵᱟᱦᱟ ᱢᱟᱱᱮ ᱚᱱᱠᱟᱭ ᱨᱚᱯᱚᱜ ᱠᱟᱱᱟ ᱠᱤᱱ ᱚᱱᱟ ᱦᱚᱸ ᱯᱩᱨᱳ ᱯᱟᱥᱟᱱ ᱟᱠᱟᱱᱟ ᱚᱱᱟ ᱠᱚ ᱧᱮᱞ ᱛᱮᱱᱟ ᱫᱚ ᱢᱮᱱᱟᱜᱼᱟ ᱟᱨ ᱱᱟᱱᱟ ᱦᱩᱱᱟᱹᱨ ᱡᱤᱱᱤᱥ ᱠᱚᱠᱚ ᱟᱹᱜᱩᱭᱟ ᱛᱚ ᱚᱱᱟᱠᱚ ᱠᱤᱨᱤᱧ ᱟᱠᱨᱤᱧ ᱵᱷᱟᱜᱮ ᱦᱩᱭᱩᱜᱼᱟ ᱚᱱᱟᱛᱮ ᱯᱟᱴᱟ ᱵᱤᱸᱫᱟᱹ ᱯᱚᱨᱚᱵᱽ ᱫᱚ ᱠᱩᱥᱤᱭᱟᱜ ᱜᱮᱭᱟ